ᱵᱮᱭᱟᱢ ᱫᱚ ᱟᱹᱰᱤ ᱢᱚᱡᱽ ᱡᱤᱱᱤᱥ ᱠᱟᱱᱟ ᱵᱮᱭᱟᱢ ᱛᱮᱫᱚ ᱦᱚᱲᱢᱚ ᱦᱚᱸ ᱵᱟᱝ ᱠᱷᱚᱛᱤᱭᱟ ᱥᱮ ᱦᱚᱲᱢᱚ ᱦᱚᱸ ᱵᱟᱭ ᱵᱟᱹᱲᱤᱡᱟ ᱚᱱᱟ ᱵᱮᱭᱟᱢ ᱵᱮᱭᱟᱢ ᱞᱟᱹᱜᱤᱫᱼᱛᱮ ᱪᱮᱱᱮᱞ ᱦᱚᱸ ᱯᱷᱳᱞᱳᱭ ᱦᱩᱭᱩᱜ ᱡᱟᱹᱨᱩᱲ ᱠᱟᱱᱟ ᱪᱮᱫᱟᱜ ᱥᱮ ᱵᱮᱭᱟᱢ ᱞᱟᱹᱜᱤᱫᱼᱛᱮ ᱪᱮᱱᱮᱞ ᱯᱷᱳᱞᱳ ᱦᱚᱸ ᱟᱹᱰᱤ ᱢᱟᱨᱟᱝ ᱞᱟᱹᱠᱛᱤ ᱠᱟᱱᱟ ᱚᱱᱟ ᱨᱮᱦᱚᱸ ᱧᱮᱞ ᱦᱩᱭᱩᱜᱼᱟ ᱪᱮᱫ ᱞᱮᱠᱟ ᱵᱮᱭᱟᱢ ᱦᱩᱭᱩᱜ ᱠᱟᱱᱟ ᱥᱮ ᱵᱟᱝ ᱚᱱᱟ ᱧᱮᱞ ᱧᱮᱞ ᱛᱮᱜᱮ ᱧᱮᱞ ᱪᱮᱫ ᱦᱩᱭᱩᱜᱼᱟ ᱡᱮ ᱤᱭᱩᱴᱩᱵᱽ ᱨᱮᱠᱚ ᱤᱭᱩᱴᱩᱵᱽ ᱪᱮᱱᱮᱞ ᱨᱮᱦᱚᱸ ᱧᱟᱢᱚᱜᱼᱟ ᱥᱮ ᱯᱷᱮᱥᱵᱩᱠ ᱨᱮᱦᱚᱸ ᱧᱟᱢᱚᱜᱼᱟ ᱥᱮ ᱜᱩᱜᱳᱞ ᱨᱮᱦᱚᱸ ᱧᱟᱢᱚᱜᱼᱟ ᱱᱤᱭᱟᱹ ᱵᱮᱭᱟᱢ ᱞᱟᱹᱜᱤᱫᱼᱛᱮ ᱟᱨ ᱦᱚᱲᱢᱚ ᱠᱚᱦᱚᱸ ᱟᱹᱰᱤ ᱢᱚᱡᱽᱼᱜᱮ ᱛᱟᱦᱮᱱᱟ ᱡᱮ ᱱᱚᱣᱟ ᱡᱤᱱᱤᱥ ᱠᱚᱨᱟᱣ ᱞᱟᱹᱜᱤᱫᱼᱛᱮ